ᱜᱤᱫᱽᱨᱟᱹ ᱠᱚ ᱛᱷᱚᱱᱚᱛ ᱫᱚ ᱡᱟᱢᱥᱮᱫᱽᱯᱩᱨ ᱨᱮ ᱢᱮᱱᱟᱜᱼᱟ ᱡᱟᱦᱟᱸ ᱫᱚ ᱴᱟᱴᱟ ᱤᱥᱴᱤᱞ ᱡᱤᱭᱳᱞᱚᱡᱤᱠᱮᱞ ᱯᱟᱨᱠ ᱧᱩᱛᱩᱢᱟᱱ ᱢᱤᱫᱴᱮᱱ ᱯᱟᱨᱠ ᱢᱮᱱᱟᱜᱼᱟ ᱚᱱᱟ ᱯᱟᱨᱠ ᱨᱮᱫᱚ ᱟᱹᱰᱤ ᱱᱟᱯᱟᱭ ᱱᱟᱯᱟᱭ ᱧᱮᱞ ᱡᱚᱝ ᱡᱟᱭᱜᱟ ᱢᱮᱱᱟᱜᱼᱟ ᱜᱤᱫᱽᱨᱟᱹ ᱠᱚ ᱚᱱᱟ ᱯᱟᱨᱠ ᱨᱮᱠᱚ ᱥᱮᱱ ᱟᱠᱟᱱ ᱠᱷᱟᱱ ᱟᱹᱰᱤ ᱡᱳᱨ ᱠᱚ ᱨᱟᱹᱥᱠᱟᱹᱜᱼᱟ ᱡᱟᱦᱟᱸ ᱫᱚ ᱚᱱᱟ ᱯᱟᱨᱠ ᱵᱷᱤᱛᱤᱨ ᱨᱮ ᱢᱤᱫᱴᱟᱹᱝ ᱟᱹᱰᱤ ᱱᱟᱯᱟᱭ ᱪᱤᱬᱭᱟᱹ ᱜᱷᱚᱨ ᱢᱮᱱᱟᱜᱼᱟ ᱢᱟᱱᱮ ᱪᱮᱬᱮ ᱨᱮᱱᱟᱜ ᱚᱲᱟᱜ ᱢᱮᱱᱟᱜᱼᱟ ᱚᱱᱟ ᱪᱮᱬᱮ ᱨᱮᱱᱟᱜ ᱚᱲᱟᱜ ᱡᱚᱠᱷᱚᱱ ᱜᱤᱫᱽᱨᱟᱹ ᱠᱚᱠᱚ ᱧᱮᱞ ᱠᱟᱜᱼᱟ ᱮᱱᱠᱷᱟᱱ ᱚᱸᱰᱮ ᱫᱚ ᱟᱹᱰᱤ ᱨᱚᱝ ᱵᱮᱨᱚᱝᱜᱤ ᱪᱮᱬᱮ ᱢᱮᱱᱟᱜ ᱠᱚᱣᱟ ᱟᱨ ᱚᱱᱟ ᱯᱟᱨᱠ ᱵᱷᱤᱛᱤᱨ ᱨᱮ ᱢᱤᱫᱴᱟᱹᱝ ᱛᱟᱭᱟᱱ ᱢᱮᱱᱟᱭᱟ ᱩᱱᱤ ᱫᱚ ᱚᱱᱟ ᱢᱤᱫᱴᱟᱹᱝ ᱠᱩᱧ ᱞᱮᱠᱟ ᱠᱚ ᱵᱮᱱᱟᱣ ᱟᱠᱟᱜᱼᱟ ᱟᱨ ᱚᱸᱰᱮ ᱫᱚ ᱢᱤᱫᱴᱮᱱ ᱢᱟᱨᱟᱝ ᱩᱛᱟᱹᱨ ᱛᱟᱭᱟᱱ ᱢᱮᱱᱟᱭᱟ ᱡᱮ ᱩᱱᱠᱩ ᱠᱚ ᱧᱮᱞ ᱦᱚᱸ ᱜᱤᱫᱽᱨᱟᱹ ᱫᱚ ᱟᱹᱰᱤ ᱠᱚ ᱨᱟᱹᱥᱠᱟᱹᱜᱼᱟ ᱟᱨ ᱚᱱᱟ ᱯᱟᱨᱠ ᱵᱷᱤᱛᱤᱨ ᱨᱮ ᱛᱟᱹᱨᱩᱵ ᱠᱚ ᱞᱟᱹᱜᱤᱫ ᱪᱮ ᱵᱟᱝᱢᱟ ᱵᱟᱱᱟ ᱠᱚ ᱞᱟᱹᱜᱤᱫ ᱦᱚᱸ ᱟᱹᱰᱤ ᱱᱟᱯᱟᱭ ᱠᱚ ᱵᱮᱱᱟᱣ ᱟᱠᱟᱜᱼᱟ ᱟᱫᱚ ᱩᱱᱠᱩ ᱠᱚ ᱦᱚᱸ ᱧᱮᱞ ᱧᱚᱜ ᱫᱚ ᱚᱸᱰᱮ ᱫᱚ ᱟᱹᱰᱤ ᱪᱮᱦᱨᱟ ᱠᱚ ᱵᱮᱱᱟᱣ ᱠᱟᱜᱼᱟ ᱟᱨ ᱚᱱᱟ ᱚᱸᱰᱮ ᱫᱚ ᱢᱤᱫᱴᱮᱱ ᱯᱤᱯᱤᱲᱤᱭᱟᱹᱝ ᱛᱟᱦᱮᱱ ᱞᱟᱹᱜᱤᱫ ᱟᱹᱰᱤ ᱢᱟᱨᱟᱝ ᱚᱲᱟᱜ ᱠᱚ ᱵᱮᱱᱟᱣ ᱟᱠᱟᱜᱼᱟ ᱚᱱᱟ ᱚᱲᱟᱜ ᱨᱮᱥᱮ ᱯᱤᱯᱤᱲᱤᱭᱟᱹᱝ ᱛᱮᱫᱚ ᱯᱩᱨᱟᱹ ᱠᱚ ᱮᱥᱮᱫ ᱟᱠᱟᱫ ᱠᱚᱣᱟ ᱡᱮ ᱚᱸᱰᱮ ᱫᱚ ᱟᱹᱰᱤ ᱨᱚᱝ ᱵᱮᱨᱚᱝᱜᱤ ᱯᱤᱯᱤᱲᱤᱭᱟᱹᱝ ᱟᱨ ᱚᱱᱟ ᱵᱷᱤᱛᱤᱨ ᱨᱮ ᱵᱟᱦᱟ ᱠᱚ ᱦᱚᱸ ᱠᱚ ᱮᱢ ᱟᱠᱟᱜᱼᱟ ᱟᱫᱚ ᱚᱸᱰᱮ ᱦᱚᱸ ᱚᱱᱟ ᱧᱮᱞ ᱥᱟᱢ ᱞᱟᱹᱜᱤᱫ ᱫᱚ ᱟᱹᱰᱤ ᱱᱟᱯᱟᱭ ᱡᱟᱭᱜᱟ ᱠᱟᱱᱟ ᱟᱨ ᱚᱱᱟ ᱜᱤᱫᱽᱨᱟᱹ ᱠᱚ ᱞᱟᱹᱜᱤᱫ ᱫᱚ ᱚᱸᱰᱮ ᱫᱚ ᱡᱷᱩᱞᱟ ᱠᱚ ᱦᱚᱸ ᱢᱮᱱᱟᱜᱼᱟ ᱚᱱᱟ ᱡᱷᱩᱞᱟ ᱨᱮᱠᱚ ᱡᱷᱩᱞᱟ ᱞᱮᱱᱠᱷᱟᱱ ᱫᱚ ᱜᱤᱫᱽᱨᱟᱹ ᱠᱚᱫᱚ ᱟᱹᱰᱤ ᱠᱚ ᱨᱟᱹᱥᱠᱟᱹᱜᱼᱟ ᱟᱨ ᱚᱱᱟ ᱯᱟᱨᱠ ᱵᱷᱤᱛᱤᱨ ᱨᱮᱜᱮ ᱡᱚᱢ ᱨᱮᱱᱟᱜ ᱡᱟᱭᱜᱟ ᱠᱚ ᱦᱚᱸ ᱢᱮᱱᱟᱜᱼᱟ ᱥᱮ ᱱᱚᱝᱠᱟ ᱫᱟᱠᱟ ᱠᱚᱦᱚᱸᱢ ᱡᱚᱢ ᱫᱟᱲᱮᱭᱟᱜᱼᱟ ᱢᱚᱛᱞᱚᱵ ᱢᱤᱫᱴᱮᱱ ᱨᱮᱥᱴᱩᱨᱮᱱᱴ ᱢᱮᱱᱟᱜᱼᱟ ᱟᱨ ᱚᱱᱟ ᱯᱟᱨᱠ ᱵᱷᱤᱛᱤᱨ ᱨᱮᱜᱮ ᱢᱤᱫᱴᱮᱱ ᱰᱮᱢ ᱞᱮᱠᱟ ᱢᱮᱱᱟᱜᱼᱟ ᱚᱸᱰᱮ ᱫᱚ ᱡᱮ ᱢᱤᱫᱴᱟᱹᱝ ᱰᱷᱚᱸᱜᱟ ᱨᱮ ᱫᱮᱡ ᱠᱟᱛᱮ ᱟᱢ ᱚᱱᱟ ᱰᱮᱢ ᱛᱤᱨᱮᱢ ᱫᱟᱬᱟ ᱫᱟᱲᱮᱭᱟᱜᱼᱟ ᱟᱨ ᱚᱱᱟ ᱜᱤᱫᱽᱨᱟᱹ ᱠᱚ ᱧᱮᱞ ᱞᱟᱹᱜᱤᱫ ᱚᱱᱟ ᱵᱷᱤᱛᱤᱨ ᱨᱮ ᱟᱹᱰᱤ ᱪᱮᱨᱦᱟ ᱟᱨ ᱟᱹᱰᱤ ᱱᱟᱯᱟᱭ ᱫᱟᱲᱟ ᱵᱟᱠᱷᱨᱟ ᱦᱚᱸ ᱡᱟᱭᱜᱟ ᱢᱮᱱᱟᱜᱼᱟ ᱟᱨ ᱚᱱᱟ ᱯᱟᱨᱠ ᱨᱮᱫᱚ ᱟᱹᱰᱤ ᱱᱟᱯᱟᱭ ᱱᱟᱯᱟᱭ ᱧᱮᱞ ᱡᱚᱝ ᱨᱮᱱᱟᱜ ᱡᱟᱭᱜᱟ ᱠᱚ ᱢᱮᱱᱟᱜᱼᱟ ᱟᱨ ᱚᱱᱟ ᱯᱟᱨᱠ ᱵᱷᱤᱛᱤᱨ ᱨᱮ ᱛᱟᱹᱨᱩᱵ ᱠᱚ ᱵᱟᱱᱟ ᱠᱚ ᱪᱮ ᱵᱤᱧ ᱠᱚ ᱛᱟᱭᱟᱱ ᱠᱚ ᱟᱹᱰᱤ ᱜᱟᱱ ᱚᱱᱠᱟ ᱚᱱᱠᱟᱱ ᱡᱤᱵᱽᱼ ᱡᱤᱭᱟᱹᱞᱤ ᱠᱚ ᱢᱮᱱᱟᱜ ᱠᱚᱣᱟ ᱡᱟᱦᱟᱸ ᱫᱚ ᱧᱮᱞ ᱞᱟᱹᱜᱤᱫ ᱫᱚ ᱟᱹᱰᱤ ᱜᱮ ᱞᱟᱹᱠᱛᱤᱭᱟ ᱟᱨ ᱟᱹᱰᱤ ᱚᱱᱟ ᱧᱮᱞ ᱛᱮᱫᱚ ᱨᱟᱹᱥᱠᱟᱹ ᱜᱮ ᱵᱩᱡᱷᱟᱹᱜᱼᱟ ᱟᱨ ᱚᱱᱟ ᱯᱟᱨᱠ ᱨᱮᱫᱚ ᱟᱹᱰᱤ ᱱᱟᱯᱟᱭ ᱜᱮ ᱵᱩᱡᱷᱟᱹᱜᱼᱟ